ᱟᱵᱚ ᱫᱤᱥᱚᱢ ᱨᱮ ᱟᱹᱰᱤ ᱩᱛᱟᱹᱨ ᱨᱟᱡᱽ ᱱᱳᱭᱛᱤᱠ ᱢᱮᱱᱟᱜ ᱟᱠᱟᱫ ᱠᱚᱣᱟ ᱨᱟᱡᱽᱱᱳᱭᱛᱤᱠ ᱢᱮᱱᱟᱜ ᱫᱚ ᱢᱮᱱᱟᱜ ᱠᱚᱣᱟ ᱠᱤᱱᱛᱩ ᱟᱵᱚᱣᱟᱜ ᱫᱷᱚᱨᱚᱢ ᱞᱟᱹᱜᱤᱫ ᱛᱮᱫᱚ ᱦᱟᱹᱱᱤ ᱞᱟᱹᱭᱟᱭ ᱟᱢ ᱡᱩᱫᱤ ᱱᱚᱣᱟ ᱵᱷᱳᱴᱮᱢ ᱤᱢᱟᱹᱧᱟ ᱟᱯᱮᱭᱟᱜ ᱫᱷᱚᱨᱚᱢ ᱤᱧ ᱵᱟᱧᱪᱟᱣᱟ ᱟᱨ ᱱᱩᱭᱴᱟᱜ ᱦᱚᱸᱭ ᱞᱟᱹᱭᱟ ᱤᱧ ᱡᱩᱫᱤ ᱵᱷᱳᱴ ᱯᱮ ᱮᱢᱟᱹᱧᱟ ᱤᱧᱦᱚᱸ ᱟᱯᱮᱭᱟᱜ ᱫᱷᱚᱨᱚᱢ ᱤᱧ ᱤᱭᱟᱹ ᱠᱟᱛᱟ ᱯᱮᱭᱟ ᱨᱟᱠᱟᱵᱽ ᱠᱟᱛᱟ ᱯᱮᱭᱟ ᱠᱤᱱᱛᱩ ᱟᱵᱚᱣᱟᱜ ᱫᱷᱚᱨᱚᱢ ᱞᱟᱹᱜᱤᱫ ᱛᱮᱫᱚ ᱚᱠᱚᱭᱦᱚᱸ ᱵᱟᱝᱠᱚ ᱪᱷᱩᱴᱟᱹᱜ ᱠᱟᱱᱟ ᱟᱵᱚᱣᱟᱜ ᱫᱷᱚᱨᱚᱢ ᱞᱟᱹᱜᱤᱫ ᱛᱮᱜᱮ ᱟᱹᱰᱤᱦᱚᱲ ᱟᱹᱰᱤ ᱨᱚᱠᱚᱢ ᱠᱚ ᱠᱟᱹᱭᱡᱟᱹ ᱠᱷᱟᱹᱯᱟᱹᱨᱤ ᱠᱚ ᱡᱷᱟᱢᱮᱞᱟ ᱠᱚ ᱥᱨᱤᱥᱴᱤᱭᱮᱫᱟ ᱢᱮᱱᱠᱷᱟᱱ ᱟᱨ ᱱᱚᱜᱼᱚᱭ ᱵᱷᱳᱴ ᱠᱚᱦᱚᱸ ᱥᱩᱨᱩ ᱞᱮᱱᱠᱷᱟᱱ ᱩᱱᱤ ᱞᱟᱹᱭᱟᱭ ᱟᱯᱮᱭᱟᱜ ᱥᱚᱢᱟᱡᱽ ᱤᱧ ᱵᱟᱧᱪᱟᱣ ᱛᱟᱯᱮᱭᱟ ᱫᱷᱚᱨᱚᱢ ᱤᱧ ᱛᱤᱸᱜᱩᱭ ᱛᱟᱯᱮᱭᱟ ᱤᱭᱟᱹ ᱭᱟᱹᱧ ᱤᱧ ᱵᱷᱳᱴ ᱮᱢᱟᱹᱧ ᱯᱮ ᱩᱱᱤ ᱞᱟᱹᱭᱟᱭ ᱤᱧᱤᱧ ᱤᱭᱟᱹ ᱠᱟᱛᱟ ᱯᱮᱭᱟ ᱵᱷᱳᱴ ᱞᱟᱦᱟ ᱫᱚ ᱟᱹᱰᱤ ᱨᱚᱠᱚᱢ ᱦᱚᱲ ᱜᱮᱠᱚ ᱦᱤᱡᱩᱜᱼᱟ ᱟᱹᱰᱤ ᱨᱚᱠᱚᱢ ᱜᱮᱠᱚ ᱤᱭᱟᱹᱜᱼᱟ ᱠᱤᱱᱛᱩ ᱟᱵᱚᱣᱟᱜ ᱫᱷᱚᱨᱚᱢ ᱨᱮᱫᱚ ᱟᱹᱰᱤ ᱨᱚᱠᱚᱢ ᱦᱚᱲ ᱜᱮᱠᱚ ᱵᱮᱵᱥᱟᱭᱮᱫᱟ ᱟᱵᱚᱣᱟᱜ ᱫᱷᱚᱨᱚᱢ ᱞᱟᱹᱜᱤᱫ ᱛᱮᱫᱚ ᱪᱮᱫ ᱦᱚᱸ ᱵᱟᱝ ᱤᱭᱟᱹᱜ ᱠᱟᱱᱟ ᱟᱨ ᱟᱵᱚ ᱫᱚ ᱵᱩᱡᱷᱟᱹᱣ ᱫᱚᱠᱚ ᱵᱩᱡᱷᱟᱹᱣ ᱮᱫ ᱵᱚᱱᱟ ᱠᱤᱱᱛᱩ ᱟᱵᱚᱣᱟᱜ ᱫᱷᱚᱨᱚᱢ ᱞᱟᱹᱜᱤᱫ ᱛᱮᱫᱚ ᱠᱚ ᱤᱭᱟᱹᱭᱮᱫ ᱵᱚᱱᱟ ᱮᱲᱮᱭᱮᱫ ᱵᱚᱱᱟ ᱟᱵᱚ ᱫᱷᱚᱨᱚᱢ ᱞᱟᱹᱜᱤᱫ ᱛᱮᱜᱮ ᱛᱚ ᱱᱚᱜᱼᱚᱭ ᱵᱟᱵᱚᱱ ᱞᱟᱦᱟ ᱫᱟᱲᱮᱭᱟᱜ ᱠᱟᱱᱟ ᱤᱭᱟᱹ ᱫᱚ ᱟᱫᱚ ᱵᱷᱳᱴ ᱫᱚ ᱴᱷᱤᱠ ᱜᱮ ᱦᱟᱸᱜᱠᱷᱟᱱ ᱩᱱᱤ ᱦᱚᱸᱭ ᱞᱟᱹᱭᱟ ᱤᱧ ᱦᱚᱸᱧ ᱮᱢᱟ ᱯᱮᱭᱟ ᱵᱷᱳᱴ ᱮᱢᱟᱹᱧ ᱯᱮ ᱱᱚᱣᱟ ᱨᱟᱥ ᱤᱭᱟᱹ ᱠᱚᱧ ᱡᱩᱛ ᱟᱯᱮᱭᱟ ᱱᱚᱣᱟ ᱟᱯᱮᱭᱟᱹᱧ ᱟᱨ ᱟᱯᱮᱭᱟᱜ ᱫᱷᱚᱨᱚᱢ ᱦᱚᱸᱧ ᱵᱟᱧᱪᱟᱣ ᱠᱟᱛᱟ ᱯᱮᱭᱟ ᱡᱚᱛᱚ ᱨᱚᱠᱚᱢ ᱦᱚᱲ ᱜᱮᱭ ᱞᱟᱹᱭᱟ ᱟᱨ ᱯᱟᱨᱚᱢ ᱞᱮᱱᱠᱷᱟᱱ ᱫᱚ ᱫᱷᱚᱨᱚᱢ ᱞᱟᱹᱜᱤᱫ ᱛᱮᱫᱚ ᱪᱤᱞᱤ ᱦᱚᱸ ᱵᱟᱝ ᱠᱚ ᱠᱚᱭᱚᱜ ᱟᱵᱚᱱ ᱠᱟᱱᱟ